ᱦᱮᱸ ᱥᱮᱭᱟᱨ ᱵᱟᱡᱟᱨ ᱤᱫᱤ ᱠᱟᱛᱮᱫ ᱤᱧ ᱵᱟᱰᱟᱭ ᱜᱮᱭᱟ ᱱᱚᱣᱟ ᱥᱮᱭᱟᱨ ᱵᱟᱡᱟᱨ ᱫᱚ ᱯᱩᱨᱟᱹᱴᱟ ᱰᱤᱡᱤᱴᱟᱞ ᱜᱮᱭᱟ ᱟᱨ ᱥᱮᱭᱟᱨ ᱵᱟᱡᱟᱨ ᱟᱨ ᱱᱟᱦᱟᱜ ᱵᱟᱡᱟᱨ ᱫᱚ ᱟᱹᱰᱤ ᱜᱮ ᱯᱷᱟᱨᱟᱠ ᱜᱮᱭᱟ ᱟᱵᱚ ᱫᱚ ᱥᱮᱭᱟᱨ ᱵᱟᱡᱟᱨ ᱨᱮᱫᱚ ᱮᱥᱴᱚᱠ ᱢᱟᱨᱠᱮᱴ ᱞᱮᱠᱟᱱᱟᱜ ᱠᱟᱱᱟ ᱡᱟᱦᱟᱸ ᱫᱚ ᱚᱠᱟ ᱡᱚᱠᱷᱚᱡ ᱫᱚ ᱨᱟᱠᱟᱵᱚᱜ ᱚᱠᱟ ᱡᱚᱠᱷᱮᱡ ᱫᱚ ᱟᱬᱜᱚᱱᱟ ᱱᱚᱣᱟ ᱫᱚ ᱟᱵᱚᱣᱟᱜ ᱦᱟᱛ ᱨᱮᱫᱚ ᱵᱟᱝ ᱠᱟᱱᱟ ᱱᱚᱣᱟ ᱫᱚ ᱯᱩᱨᱟᱹᱴᱟ ᱜᱮ ᱰᱤᱡᱤᱴᱟᱞᱟᱭᱡᱮᱥᱚᱱ ᱠᱟᱱᱟ ᱟᱨ ᱱᱚᱣᱟ ᱫᱚ ᱚᱴᱳᱢᱮᱴᱤᱠ ᱱᱚᱣᱟ ᱫᱚᱭ ᱠᱟᱹᱢᱤᱭᱟ ᱟᱨ ᱰᱤᱡᱤᱴᱮᱞ ᱞᱮᱵ ᱵᱷᱟᱨᱚᱛ ᱵᱟᱹᱱᱤᱡᱽ ᱨᱮᱫᱚ ᱟᱹᱰᱤ ᱜᱟᱱ ᱜᱮ ᱵᱚᱫᱚᱞᱮᱭ ᱟᱹᱜᱩ ᱟᱠᱟᱫᱟ ᱡᱮᱭᱥᱮ ᱠᱤ ᱟᱵᱚ ᱡᱟᱦᱟᱸ ᱫᱚ ᱢᱚᱱᱤᱴᱟᱭᱡᱮᱥᱚᱱ ᱰᱤᱼᱢᱚᱱᱤᱴᱟᱭᱡᱮᱥᱚᱱ ᱦᱩᱭ ᱞᱮᱱᱟ ᱡᱟᱦᱟᱸ ᱫᱚ ᱫᱩ ᱦᱟᱡᱟᱨ ᱴᱟᱠᱟ ᱨᱮᱱᱟᱜ ᱱᱳᱴ ᱛᱟᱦᱮᱸᱠᱟᱱᱟ ᱤᱭᱟᱹ ᱯᱟᱸᱪ ᱦᱟᱡᱟᱨ ᱨᱮᱭᱟᱜ ᱱᱳᱴ ᱛᱟᱦᱮᱸᱠᱟᱱᱟ ᱚᱱᱟ ᱠᱚ ᱵᱚᱱᱫᱚ ᱠᱟᱛᱮᱫ ᱫᱩ ᱦᱟᱡᱟᱨ ᱴᱟᱠᱟ ᱱᱳᱴ ᱠᱚ ᱟᱹᱜᱩ ᱠᱮᱫᱟ ᱚᱱᱟ ᱦᱚᱸ ᱱᱤᱛᱳᱜ ᱫᱚ ᱵᱚᱱᱫᱚᱜ ᱠᱟᱱᱟ ᱵᱟᱹᱭ ᱵᱟᱹᱭ ᱛᱮ ᱱᱤᱛᱳᱜ ᱫᱚ ᱵᱷᱟᱨᱚᱛ ᱥᱚᱨᱠᱟᱨ ᱱᱚᱝᱠᱟᱭ ᱢᱮᱱᱫᱟ ᱡᱮ ᱯᱩᱨᱟᱹᱴᱟ ᱜᱮ ᱰᱤᱡᱤᱴᱮᱞ ᱢᱟᱫᱽᱫᱷᱚᱢ ᱛᱮ ᱞᱮᱱᱫᱮᱱ ᱦᱩᱭᱩᱜᱼᱟ ᱠᱮᱥ ᱫᱚ ᱟᱹᱰᱤ ᱠᱚᱢ ᱜᱮᱵᱚᱱ ᱵᱮᱵᱚᱦᱟᱨ ᱢᱟ ᱛᱟᱦᱚᱞᱮ ᱱᱚᱣᱟ ᱠᱚᱫᱚ ᱡᱚᱛᱚ ᱜᱮ ᱰᱤᱡᱤᱴᱮᱞ ᱛᱮ ᱦᱩᱭᱩᱜ ᱠᱟᱱᱟ ᱛᱤᱦᱤᱧ ᱰᱤᱡᱤᱴᱮᱞ ᱮᱯ ᱠᱤᱪᱷᱩ ᱢᱮᱱᱟᱜᱼᱟ ᱯᱷᱳᱱ ᱯᱮ ᱜᱩᱜᱩᱞ ᱯᱮ ᱵᱷᱟᱨᱚᱛ ᱯᱮ ᱢᱮᱱᱟᱜᱼᱟ ᱛᱟᱨᱯᱚᱨᱮ ᱯᱮᱴᱤᱭᱮᱢ ᱢᱮᱱᱟᱜᱼᱟ ᱱᱚᱣᱟ ᱠᱚᱫᱚ ᱰᱤᱡᱤᱴᱮᱞ ᱮᱯ ᱠᱟᱱᱟ ᱟᱨ ᱱᱚᱣᱟ ᱠᱚ ᱢᱟᱫᱽᱫᱷᱚᱢ ᱛᱮᱜᱮ ᱱᱚᱣᱟ ᱠᱚ ᱫᱟᱨᱟᱭ ᱛᱮᱜᱮ ᱠᱤᱱᱛᱩ ᱢᱤᱫ ᱡᱟᱭᱜᱟ ᱠᱷᱚᱱ ᱟᱨ ᱢᱤᱫ ᱡᱟᱭᱜᱟ ᱯᱟᱭᱥᱟ ᱵᱷᱮᱡᱟᱜ ᱠᱟᱱᱟ ᱠᱮᱥ ᱨᱮᱭᱟᱜ ᱟᱫᱟᱱ ᱯᱨᱚᱫᱟᱱ ᱠᱮᱥ ᱨᱮᱭᱟᱜ ᱞᱮᱱᱫᱮᱱ ᱫᱚ ᱟᱹᱰᱤᱜᱮ ᱠᱚᱢ ᱪᱟᱵᱟᱣ ᱠᱟᱱᱟ ᱟᱨ ᱱᱚᱣᱟ ᱰᱤᱡᱤᱴᱮᱞ ᱮᱯ ᱜᱮ ᱵᱷᱟᱨᱚᱛ ᱨᱮ ᱵᱟᱹᱱᱤᱡᱮ ᱵᱚᱫᱚᱞᱟᱠᱟᱫᱟ ᱟᱫᱚ ᱱᱚᱣᱟ ᱫᱚ ᱵᱚᱛᱚᱨᱟᱱ ᱫᱚ ᱵᱚᱛᱚᱨᱟᱱ ᱠᱟᱱ ᱜᱮᱭᱟ ᱟᱨᱦᱚ ᱵᱟᱝᱠᱷᱟᱡ ᱫᱚ ᱵᱟᱝ ᱟᱫᱚ ᱵᱚᱛᱚᱨᱟᱱ ᱫᱚ ᱱᱚᱝᱠᱟᱱ ᱠᱟᱱ ᱜᱮᱭᱟ ᱵᱚᱞᱮ ᱡᱟᱦᱟᱸᱭ ᱡᱩᱫᱤ ᱠᱚ ᱴᱷᱚᱠ ᱞᱮᱠᱷᱟᱡ ᱱᱚᱣᱟ ᱜᱮ ᱴᱷᱚᱠ ᱨᱮᱭᱟᱜ ᱜᱮ ᱵᱚᱛᱚᱨᱟᱱ ᱫᱚ ᱵᱟᱠᱷᱟᱡ ᱫᱚ ᱮᱴᱟᱜ ᱠᱤᱪᱷᱩ ᱫᱚ ᱵᱚᱛᱚᱨᱟᱱ ᱫᱚ ᱵᱟᱝ ᱠᱟᱱᱟ ᱚᱝᱠᱟᱱ ᱵᱚᱛᱚᱨᱟᱱ ᱫᱚ ᱵᱟᱝ ᱵᱩᱡᱷᱟᱹᱜ ᱠᱟᱱᱟ